ᱦᱮᱞᱳ ᱟᱢ ᱥᱮᱞᱩᱱ ᱵᱟᱞᱟᱢ ᱢᱮᱱᱮᱜᱼᱟ ᱤᱧ ᱤᱧ ᱱᱚᱛᱮ ᱨᱟᱡᱽᱱᱚᱜᱚᱨ ᱠᱷᱚᱱᱟᱜ ᱤᱧ ᱢᱮᱱᱮᱜᱼᱟ ᱚᱱᱠᱟ ᱫᱚ ᱫᱤᱱᱜᱮ ᱥᱮᱞᱩᱱ ᱮᱢ ᱠᱷᱩᱞᱟᱹᱣ ᱟᱥᱮ ᱱᱚᱝᱠᱟ ᱤᱭᱟᱹ ᱚᱸᱻ ᱛᱤᱱ ᱠᱷᱚᱱᱟᱜ ᱛᱤᱱᱟᱹᱜ ᱵᱟᱡᱟᱜ ᱦᱟᱹᱵᱤᱡ ᱚᱸᱻ ᱦᱚᱸ ᱟᱨ ᱪᱮᱫ ᱞᱮᱠᱟ ᱫᱟᱢ ᱠᱚᱫᱚ ᱚᱸᱻ ᱱᱚᱝᱠᱟ ᱠᱟᱺᱪᱤ ᱛᱮᱵᱮᱱ ᱜᱮᱫᱮᱜ ᱠᱚᱣᱟ ᱥᱮ ᱢᱮᱥᱤᱱ ᱠᱚᱛᱮ ᱦᱚᱸ ᱚᱸᱻ ᱦᱚᱸ ᱟᱨ ᱦᱮᱭᱟᱨ ᱥᱴᱟᱭᱤᱞ ᱠᱚ ᱦᱮᱸ ᱪᱮᱫ ᱠᱚ ᱢᱮᱱᱟ ᱚᱸᱻ ᱦᱚᱸ ᱟᱨ ᱱᱚᱝᱠᱟ ᱦᱮᱭᱟᱨ ᱠᱟᱞᱟᱨ ᱠᱚ ᱢᱮᱱᱟᱜ ᱜᱮᱭᱟ ᱚᱸᱻ ᱚᱸᱻ ᱚᱱᱟ ᱚᱰᱟᱨ ᱫᱚ ᱢᱟᱱᱮ ᱪᱮᱫ ᱠᱚ ᱢᱮᱱᱟ ᱱᱚᱝᱠᱟ ᱛᱤᱱᱟᱹᱜ ᱜᱟᱱ ᱵᱮᱱ ᱦᱟᱛᱟᱣᱮᱜ ᱱᱟᱦᱟᱜ ᱚᱸᱻ ᱦᱚᱸ ᱚᱱᱠᱟ ᱫᱚ ᱱᱟᱦᱟᱸᱜ ᱟᱞᱮᱭᱟᱜ ᱱᱚᱣᱟ ᱟᱨ ᱠᱤᱪᱷᱩ ᱫᱤᱱ ᱢᱟᱲᱟᱝ ᱱᱟᱦᱟᱜ ᱵᱟᱯᱞᱟ ᱚᱲᱟᱜ ᱢᱮᱱᱟᱜᱼᱟ ᱟᱫᱚ ᱚᱱᱟ ᱨᱮᱜᱮ ᱦᱩᱱᱟᱹᱝ ᱟᱞᱮ ᱞᱮ ᱫᱚᱨᱠᱟᱨ ᱧᱚᱜᱚᱜ ᱠᱟᱱᱟ ᱟᱫᱚ ᱦᱮᱸ ᱯᱚᱸᱪᱤᱥ ᱛᱟᱹᱨᱤᱠᱷ ᱥᱮᱱ ᱦᱳᱭ ᱦᱳᱭ ᱠᱚᱲᱟ ᱵᱟᱯᱞᱟᱜᱮ ᱦᱳᱭ ᱚᱱᱠᱟ ᱦᱩᱱᱟᱹᱝ ᱟᱫᱚ ᱵᱟᱯᱞᱟ ᱚᱲᱟᱜ ᱨᱮ ᱠᱟᱹᱴᱤᱡ ᱤᱭᱟᱹ ᱠᱚ ᱢᱟᱱᱮ ᱩᱵ ᱦᱚᱸ ᱠᱟᱹᱢᱪᱤ ᱵᱟᱲᱟ ᱟᱨ ᱱᱚᱝᱠᱟ ᱯᱷᱮᱥᱤᱭᱟᱞ ᱠᱚ ᱦᱩᱱᱟᱹᱝ ᱦᱳᱭ ᱱᱟᱦᱟᱜ ᱪᱟᱞᱟᱜ ᱟᱹᱞᱤᱧ ᱛᱚᱵᱮ ᱱᱟᱦᱟᱜ ᱦᱳᱭ ᱦᱳᱭ ᱟᱹᱵᱤᱱ ᱛᱮᱵᱤᱱ ᱪᱟᱞᱟᱜᱼᱟ ᱱᱟᱦᱟᱜ ᱟᱨ ᱟᱞᱮ ᱞᱮ ᱞᱮᱵᱤᱱ ᱨᱮᱦᱚᱸ ᱥᱮᱭ ᱵᱟᱨᱟ ᱵᱟᱨᱤ ᱦᱮᱸ ᱛᱮ ᱟᱞᱮ ᱫᱚ ᱱᱚᱛᱮ ᱜᱟᱹᱵᱷᱟᱹᱨᱤᱭᱟᱹ ᱦᱟᱸᱜ ᱨᱟᱡᱽ ᱱᱚᱜᱚᱨ ᱦᱳᱭ ᱵᱟᱝ ᱚᱸᱰᱮ ᱫᱚ ᱵᱟᱝᱠᱷᱟᱱ ᱱᱚᱛᱮ ᱧᱚᱜ ᱜᱮᱭᱟ ᱦᱳᱭ ᱦᱳᱭ ᱱᱟᱦᱟᱸᱜ ᱤᱱᱟᱹ ᱦᱤᱞᱳᱜ ᱛᱚᱵᱮ ᱱᱟᱦᱟᱜ ᱟᱹᱜᱩ ᱞᱮ ᱪᱟᱞᱟᱜᱼᱟ